ᱤᱧᱟᱹᱜ ᱴᱷᱟᱶᱨᱮ ᱠᱷᱟᱥ ᱠᱟᱛᱮᱫ ᱡᱚᱢᱟᱜ ᱫᱚ ᱜᱩᱯᱪᱩᱯ ᱥᱤᱜᱟᱹᱲᱟ ᱟᱹᱞᱩ ᱪᱚᱯ ᱢᱩᱲᱦᱤ ᱚᱱᱟᱜᱮ ᱤᱧᱟᱹᱜ ᱠᱷᱟᱥ ᱠᱟᱛᱮᱫ ᱡᱚᱢ ᱠᱩᱥᱤᱧ ᱵᱩᱡᱷᱟᱹᱣᱟ ᱟᱨ

ᱥᱩᱨ ᱠᱚᱨᱮ ᱡᱚᱢ ᱥᱚᱨᱮᱥ ᱥᱚᱨᱮᱥ ᱡᱚᱢ ᱡᱤᱨᱟᱹᱜ ᱴᱷᱟᱶ ᱟᱹᱰᱤ ᱢᱚᱡᱽ ᱢᱚᱡᱽ ᱨᱮᱭᱟᱜ ᱜᱮ ᱢᱮᱱᱟᱜᱼᱟ ᱥᱳᱱᱟ ᱥᱩᱭᱤᱴ

ᱱᱤᱥᱟᱹ ᱢᱚᱱᱤ ᱛᱟᱨᱯᱚᱨᱮ ᱵᱮᱨᱮ

ᱢᱚᱭᱩᱨᱵᱷᱚᱸᱡᱽ ᱚᱸᱰᱮ ᱟᱹᱰᱤ ᱟᱹᱰᱤ ᱢᱚᱡᱽ ᱢᱚᱡᱟᱜ ᱜᱮ ᱢᱮᱱᱟᱜᱼᱟ ᱚᱱᱟ ᱡᱚᱢᱟᱜ ᱠᱚ ᱟᱹᱰᱤᱼᱟᱹᱰᱤ ᱯᱨᱚᱠᱟᱨᱟᱜ ᱦᱩᱭᱩᱜᱼᱟ ᱚᱱᱟ ᱠᱚ ᱡᱚᱢ ᱞᱮᱠᱷᱟᱱ ᱢᱚᱱᱮᱨᱮ ᱠᱩᱥᱤ ᱨᱟᱹᱥᱠᱟᱹ ᱜᱮ ᱵᱩᱡᱷᱟᱹᱜᱼᱟ ᱟᱨ ᱜᱤᱫᱽᱟᱹᱨᱼᱯᱤᱫᱽᱟᱹᱨ ᱠᱚᱫᱚ ᱟᱫᱚ ᱨᱟᱜ ᱦᱚᱪᱚ ᱞᱟᱹᱜᱤᱫ ᱛᱮᱠᱚ